ᱟᱵᱚ ᱱᱚᱣᱟ ᱵᱷᱟᱨᱚᱛ ᱫᱤᱥᱚᱢ ᱨᱮᱱᱟᱜ ᱥᱟᱶᱟᱨ ᱥᱮ ᱵᱮᱵᱚᱥᱛᱷᱟ ᱫᱚ ᱫᱚᱢᱮ ᱮᱠᱥᱴᱟ ᱫᱚ ᱵᱷᱟᱹᱞᱤ ᱵᱟᱝ ᱵᱚᱱ ᱞᱟᱹᱭ ᱫᱟᱲᱮᱭᱟᱜᱼᱟ ᱟᱨ ᱮᱴᱟᱜ ᱮᱴᱟᱜ ᱫᱤᱥᱚᱢ ᱠᱚᱨᱮᱱᱟᱜ ᱥᱟᱶᱟᱨ ᱵᱮᱵᱚᱥᱛᱟ ᱫᱚ ᱡᱟᱦᱟᱸ ᱛᱤᱱᱟᱹᱜ ᱵᱟᱲᱟᱭ ᱥᱮ ᱡᱟᱦᱟᱸ ᱛᱤᱱᱟᱹᱜ ᱩᱰᱟᱹᱝ ᱟᱸᱡᱚᱢ ᱦᱩᱭ ᱠᱟᱱᱟ ᱚᱱᱟ ᱠᱚᱫᱚ ᱟᱹᱰᱤ ᱵᱮᱥ ᱟᱹᱰᱤ ᱪᱷᱤᱢᱪᱷᱟᱢ ᱡᱮ ᱞᱮᱠᱟ ᱟᱵᱚ ᱱᱚᱣᱟ ᱠᱚᱨᱮ ᱟᱲᱮ ᱯᱟᱥᱮ ᱨᱮᱱᱟᱜ ᱠᱤᱞᱱᱤᱠ ᱢᱮᱱᱟᱜ ᱨᱮᱦᱚᱸ ᱚᱝᱠᱟᱱ ᱴᱷᱤᱠ ᱴᱷᱟᱠ ᱛᱚ ᱵᱟᱹᱱᱩᱜᱼᱟ ᱢᱮᱱᱟᱜ ᱨᱮᱦᱚᱸ ᱵᱤᱥᱤ ᱫᱟᱢ ᱛᱮ ᱨᱟᱱ ᱠᱚᱠᱚ ᱟᱹᱠᱷᱨᱤᱧᱟ ᱦᱟᱥᱯᱟᱛᱟᱞ ᱨᱮ ᱵᱤᱥᱤ ᱵᱟᱝ ᱠᱚ ᱮᱢᱚᱜᱼᱟ ᱟᱨ ᱦᱟᱥᱯᱟᱛᱟᱞ ᱠᱚᱨᱮ ᱢᱟ ᱟᱢᱫᱟ ᱞᱟᱭᱤᱱ ᱰᱟᱠᱴᱟᱨ ᱠᱚ ᱠᱚᱢ ᱜᱮᱭᱟ ᱡᱟᱦᱟᱸ ᱛᱮ ᱟᱢᱫᱟ ᱦᱚᱲ ᱴᱟᱭᱤᱢ ᱨᱮ ᱪᱤᱠᱤᱛᱥᱟ ᱵᱟᱝ ᱠᱚ ᱧᱟᱢᱟ ᱡᱟᱦᱟᱸ ᱫᱚ ᱵᱤᱫᱮᱥ ᱨᱮ ᱟᱸᱡᱚᱢ ᱠᱟᱱᱟ ᱪᱤᱠᱤᱛᱥᱟ ᱚᱵᱷᱟᱵ ᱛᱮ ᱫᱚ ᱦᱚᱲ ᱫᱚ ᱵᱟᱝ ᱠᱚ ᱜᱚᱡᱚᱜᱼᱟ ᱥᱟᱶᱛᱮ ᱥᱟᱯᱷᱟ ᱥᱟᱹᱯᱷᱤ ᱦᱚᱸ ᱵᱚᱱ ᱧᱮᱞᱟ ᱟᱵᱚ ᱱᱚᱣᱟ ᱵᱷᱟᱨᱚᱛ ᱫᱤᱥᱚᱢ ᱱᱟᱜ ᱡᱟᱦᱟᱸ ᱛᱤᱱᱟᱹᱜ ᱥᱟᱶᱟᱨ ᱵᱮᱵᱚᱥᱛᱟ ᱠᱚ ᱢᱮᱱᱟᱜᱼᱟ ᱚᱱᱟ ᱠᱚᱨᱮ ᱫᱚ ᱥᱟᱯᱷᱟ ᱥᱟᱹᱯᱷᱤ ᱚᱵᱷᱟᱵ ᱢᱮᱱ ᱫᱚ ᱧᱮᱞᱚᱜᱼᱟ ᱡᱮ ᱜᱚᱴᱟ ᱱᱚᱨᱢᱚ ᱱᱚᱨᱫᱷᱢᱟ ᱠᱚᱨᱮ ᱟᱹᱰᱤ ᱵᱟᱹᱲᱤᱡ ᱵᱟᱹᱲᱤᱡ ᱡᱤᱱᱤᱥ ᱧᱮᱞᱚᱜᱼᱟ ᱟᱨ ᱥᱟᱯᱷᱟ ᱥᱟᱹᱯᱷᱤ ᱮᱠᱫᱚᱢ ᱜᱤ ᱵᱟᱝ ᱧᱮᱞᱚᱜᱼᱟ ᱢᱮᱱᱠᱷᱟᱱ ᱵᱤᱫᱮᱥ ᱨᱮᱱᱟᱜ ᱵᱚ ᱧᱮᱞᱟ ᱡᱮ ᱩᱱᱠᱩᱣᱟᱥ ᱥᱟᱶᱟᱨ ᱥᱮᱵᱟ ᱡᱟᱦᱟᱸ ᱵᱮᱵᱚᱥᱛᱟ ᱢᱮᱱᱟᱜᱼᱟ ᱚᱱᱟ ᱠᱚᱨᱮ ᱫᱚ ᱟᱹᱰᱤ ᱥᱟᱯᱷᱟ ᱥᱟᱹᱯᱷᱤ ᱵᱩᱡᱷᱟᱹᱣᱟ ᱡᱟᱦᱟᱸᱠᱚᱨᱮ ᱫᱚ ᱟᱢ ᱦᱤᱨᱠᱷᱟᱹ ᱵᱟᱢ ᱵᱩᱡᱷᱟᱹᱣᱟ ᱪᱟᱞᱟᱜ ᱥᱟᱱᱟ ᱢᱮᱭᱟ ᱟᱨ ᱱᱚᱣᱟ ᱦᱟᱥᱯᱟᱛᱟᱞ ᱠᱚᱨᱮ ᱫᱚ ᱟᱵᱚ ᱵᱷᱟᱨᱚᱛ ᱫᱤᱥᱚᱢ ᱨᱮᱱᱟᱜ ᱡᱟᱦᱟᱸᱭ ᱪᱟᱞᱟᱜᱼᱟ ᱩᱱᱤ ᱜᱮ ᱨᱩᱣᱟᱹ ᱛᱮ ᱡᱚᱨᱡᱚᱲᱚ ᱫᱟᱲᱮᱭᱟᱜᱼᱟᱭ ᱚᱱᱟ ᱦᱟᱥᱯᱟᱛᱟᱞ ᱪᱟᱞᱟ ᱞᱮᱱ ᱠᱷᱟᱱ ᱟᱨ ᱟᱨ ᱱᱚᱣᱟ ᱠᱚᱨᱮᱱᱟᱜ ᱡᱟᱦᱟᱸ ᱜᱟᱹᱰᱤ ᱨᱮᱱᱟᱜ ᱵᱮᱵᱚᱥᱛᱟ ᱡᱟᱦᱟᱸ ᱫᱚ ᱨᱚᱜᱤ ᱤᱫᱤ ᱞᱟᱹᱫᱤᱠ ᱤᱫᱤ ᱟᱹᱜᱩ ᱠᱚ ᱞᱟᱹᱜᱤᱫ ᱚᱱᱟ ᱠᱚᱦᱚᱸ ᱟᱹᱰᱤ ᱞᱤᱪᱟᱹᱲ ᱜᱮᱭᱟ ᱪᱮᱫᱟᱜ ᱥᱮ ᱧᱮᱞ ᱦᱟᱠᱟᱱᱟ ᱟᱹᱰᱤ ᱵᱚᱲᱚ ᱵᱚᱲᱚ ᱦᱟᱥᱯᱟᱛᱟᱞ ᱠᱚᱨᱮ ᱢᱮᱫᱴᱮᱱ ᱠᱤ ᱵᱟᱨᱭᱟ ᱚᱝᱠᱟᱱᱟᱜ ᱥᱟᱜᱟᱲ ᱜᱟᱹᱰᱤ ᱨᱚᱜᱤ ᱥᱟᱜᱟᱲ ᱜᱟᱹᱰᱤ ᱢᱮᱱᱟᱜᱼᱟ ᱡᱟᱦᱟᱸ ᱫᱚ ᱵᱟᱝ ᱜᱟᱱᱚᱜᱼᱟ ᱡᱟᱦᱟᱸ ᱫᱚ ᱟᱨᱚ ᱡᱟᱹᱥᱛᱤ ᱠᱟᱭ ᱛᱮ ᱞᱟᱜᱟᱜᱼᱟ ᱡᱟᱦᱟᱸ ᱡᱟᱦᱟᱸ ᱦᱚᱛᱮᱜ ᱛᱮ ᱟᱭᱢᱟ ᱨᱚᱜᱤ ᱭᱠᱚ ᱜᱩᱡᱩᱜᱼᱟ ᱟᱨ ᱡᱚᱛᱚᱱ ᱫᱚ ᱱᱟᱨᱥ ᱠᱚᱫᱚ ᱵᱷᱟᱹᱞᱤ ᱜᱮᱠᱚ ᱡᱚᱛᱚᱱ ᱠᱚᱣᱟ ᱮᱴᱟᱜ ᱠᱚᱨᱮ ᱫᱚ ᱵᱟᱹᱧ ᱵᱟᱲᱟᱭᱟ ᱛᱚᱵᱮ ᱱᱚᱣᱟ ᱵᱷᱟᱨᱚᱛ ᱫᱤᱥᱚᱢ ᱨᱮᱱᱟᱜ ᱡᱟᱦᱟᱸ ᱥᱟᱶᱟᱨ ᱵᱮᱵᱚᱥᱛᱟ ᱢᱮᱱᱟᱜᱼᱟ ᱚᱱᱟ ᱰᱟᱠᱴᱟᱨ ᱱᱟᱨᱥ ᱠᱚᱫᱚ ᱠᱚ ᱱᱟᱯᱟᱭ ᱜᱮᱭᱟ ᱢᱮᱱᱠᱷᱟᱱ ᱯᱚᱥᱟᱥᱚᱱ ᱟᱨᱚ ᱵᱟ ᱵᱷᱟᱹᱞᱤ ᱫᱚᱨᱠᱟᱨ ᱡᱟᱦᱟᱸ ᱛᱮ ᱟᱵᱚᱣᱟᱜ ᱥᱟᱶᱟᱨ ᱵᱮᱵᱚᱥᱛᱟ ᱥᱮ ᱥᱟᱶᱟᱨ ᱵᱮᱵᱚᱥᱛᱷᱟ ᱠᱚᱫᱚ ᱥᱟᱯᱷᱟ ᱥᱟᱹᱦᱤᱡ ᱥᱟᱯᱷᱟ ᱥᱟᱯᱷᱤ ᱛᱟᱦᱮᱱ ᱢᱟ ᱥᱟᱶᱛᱮ ᱵᱮᱥᱤ ᱜᱟᱱ ᱮᱢᱵᱩᱞᱮᱱᱥ ᱥᱮ ᱥᱟᱜᱟᱲ ᱜᱟᱹᱰᱤ ᱵᱚᱱ ᱧᱟᱢ ᱢᱟ ᱮᱱᱰᱮᱠᱷᱟᱱ ᱟᱨᱚ ᱵᱮᱥᱚᱜᱼᱟ